ᱟᱢᱟᱜ ᱤᱥᱠᱩᱞ ᱡᱤᱭᱚᱱ ᱠᱷᱟᱴᱚ ᱛᱮ ᱞᱟᱹᱭ ᱥᱚᱫᱚᱨ ᱢᱮ ᱤᱧ ᱫᱚ ᱠᱟᱹᱴᱤᱡ ᱠᱷᱚᱱ ᱫᱚ ᱤᱧᱫᱚ ᱠᱟᱹᱴᱤᱡ ᱠᱷᱚᱱ ᱫᱚ ᱚᱝᱜᱚᱱᱚᱣᱟᱲᱤ ᱥᱮᱱᱴᱟᱨᱤᱧ ᱪᱟᱞᱟᱜ ᱠᱟᱱᱛᱟᱦᱮᱱᱟ ᱛᱟᱨᱯᱚᱨᱮ ᱚᱸᱰᱮ ᱠᱷᱤᱪᱩᱲᱤ ᱠᱚ ᱮᱢᱚᱜ ᱠᱟᱱ ᱛᱟᱦᱮᱱᱟ ᱯᱟᱲᱦᱟᱜ ᱠᱟᱱᱛᱟᱦᱮᱱ ᱟᱞᱮ ᱟᱭᱢᱟ ᱜᱤᱫᱽᱨᱟᱹ ᱚᱸᱰᱮ ᱠᱷᱚᱱ ᱛᱷᱚᱲᱟ ᱞᱟᱹᱴᱩᱧᱚᱜ ᱠᱟᱛᱮᱜ ᱯᱟᱸᱪ ᱵᱚᱪᱷᱚᱨ ᱵᱚᱪᱷᱚᱨ ᱦᱩᱭ ᱠᱟᱛᱮᱫ ᱟᱞᱮ ᱯᱟᱥᱮ ᱨᱮᱜᱮ ᱟᱞᱮ ᱟᱛᱳ ᱯᱟᱥᱮᱨᱮᱜᱮ ᱢᱤᱫᱴᱮᱱ ᱯᱨᱟᱭᱢᱟᱨᱤ ᱥᱠᱩᱞ ᱢᱮᱱᱟᱜ ᱟᱠᱟᱫᱟ ᱚᱸᱰᱮ ᱚᱸᱰᱮ ᱜᱮᱠᱚ ᱵᱷᱚᱨᱛᱤ ᱠᱮᱫᱤᱧᱟ ᱚᱱᱟ ᱯᱨᱟᱭᱢᱟᱨᱤ ᱤᱥᱠᱩᱞ ᱨᱮᱜᱮ ᱠᱟᱹᱴᱤᱡ ᱠᱷᱚᱱᱤᱧ ᱯᱟᱲᱦᱟᱜ ᱠᱟᱱᱛᱟᱦᱮᱱᱟ ᱥᱮᱛᱟᱜ ᱵᱮᱞᱟ ᱥᱮᱛᱟᱜ ᱵᱮᱞᱟ ᱫᱟᱹᱛᱟᱹᱱᱤ ᱥᱟᱯᱷᱟ ᱠᱟᱛᱮᱫ ᱡᱟᱜᱮ ᱪᱟ ᱠᱚ ᱧᱩ ᱠᱟᱛᱮᱫ ᱤᱥᱠᱩᱞᱤᱧ ᱪᱟᱞᱟᱜ ᱠᱟᱱᱛᱟᱦᱮᱱᱟᱹᱧ ᱛᱟᱯᱚᱨᱮ ᱤᱥᱠᱩᱞ ᱪᱟᱞᱟᱣ ᱠᱟᱛᱮᱫ ᱯᱟᱲᱦᱟᱜ ᱠᱟᱱ ᱛᱟᱦᱮᱱᱟᱞᱮ ᱟᱨ ᱛᱤᱠᱤᱱᱵᱮᱞᱟ ᱛᱤᱠᱤᱱ ᱵᱮᱞᱟ ᱫᱚ ᱢᱤᱰᱰᱮᱢᱤᱞ ᱠᱚ ᱮᱢᱟᱞᱮ ᱠᱟᱱ ᱛᱟᱦᱮᱱᱟ ᱢᱤᱰᱰᱮᱢᱤᱞ ᱞᱮ ᱡᱚᱢᱮᱫ ᱠᱟᱱ ᱛᱟᱦᱮᱱᱟ ᱟᱨ ᱚᱸᱰᱮᱠᱷᱚᱱ ᱤᱥᱠᱩᱞ ᱠᱷᱚᱱ ᱦᱮᱡ ᱠᱟᱛᱮᱫ ᱟᱹᱭᱩᱵ ᱵᱮᱲᱟ ᱡᱟᱜᱤ ᱜᱟᱛᱮ ᱵᱟᱲᱟᱭ ᱠᱟᱱ ᱛᱟᱦᱮᱸᱫ ᱟᱞᱮ ᱛᱷᱚᱲᱟ ᱛᱟᱯᱚᱨᱮ ᱜᱟᱛᱮ ᱵᱟᱲᱟ ᱠᱟᱛᱮᱫ ᱦᱮᱡ ᱠᱟᱛᱮᱫ ᱟᱵᱟᱨ ᱟᱹᱭᱩᱵ ᱵᱮᱲᱟ ᱴᱤᱭᱩᱥᱚᱱᱞᱮ ᱪᱟᱞᱟᱜ ᱠᱟᱱ ᱛᱟᱦᱮᱱᱟ ᱟᱛᱳ ᱨᱮᱜᱮ ᱠᱚ ᱯᱟᱲᱦᱟᱣ ᱞᱮᱭᱟ ᱚᱸᱰᱮᱞᱮ ᱪᱟᱞᱟᱜ ᱠᱟᱱ ᱛᱟᱦᱮᱱᱟ ᱚᱱᱠᱟ ᱚᱱᱠᱟ ᱛᱮᱜᱮ ᱦᱩᱭ ᱮᱱᱟ ᱚᱱᱠᱟ ᱚᱱᱠᱟ ᱛᱮᱜᱮ ᱛᱤᱱᱪᱟᱨ ᱵᱚᱪᱷᱚᱨ ᱦᱩᱭᱮᱱᱟ ᱛᱟᱨᱯᱚᱨᱮ ᱛᱚᱠᱷᱚᱱ ᱫᱚ ᱞᱟᱹᱴᱩ ᱧᱚᱜ ᱤᱱᱟᱹᱧ ᱛᱟᱨᱯᱚᱨᱮ ᱞᱟᱹᱴᱩ ᱤᱥᱠᱩᱞ ᱨᱮᱠᱚ ᱵᱷᱚᱨᱛᱤ ᱠᱮᱫᱤᱧᱟ ᱦᱟᱭ ᱤᱥᱠᱩᱞᱨᱮ ᱯᱷᱟᱭᱤᱵ ᱠᱷᱚᱱ ᱚᱸᱰᱮᱦᱚᱸ ᱚᱱᱠᱟ ᱛᱚᱠᱷᱚᱱ ᱟᱭᱢᱟ ᱱᱟᱶᱟ ᱵᱚᱱᱫᱷᱩᱠᱚᱧ ᱧᱟᱢ ᱠᱮᱫ ᱠᱚᱣᱟ ᱟᱨᱦᱚ ᱟᱭᱢᱟᱦᱚᱲ ᱢᱤᱫᱥᱚᱸᱜᱮᱛᱮ ᱤᱥᱠᱩᱞ ᱞᱮᱪᱟᱞᱟᱜ ᱠᱟᱱᱛᱟᱦᱮᱱᱟᱞᱮ ᱜᱟᱛᱤ ᱜᱟᱛᱤ ᱛᱮ ᱥᱮᱛᱟᱜ ᱵᱮᱲᱟ ᱴᱤᱭᱩᱥᱚᱱᱞᱮ ᱪᱟᱞᱟᱜ ᱠᱟᱱ ᱛᱟᱦᱮᱱᱟ ᱴᱤᱭᱩᱥᱚᱱᱤ ᱠᱷᱚᱱ ᱦᱮᱡ ᱠᱟᱛᱮᱫ ᱰᱟᱹᱵᱨᱟᱹ ᱥᱟᱯᱷᱟ ᱠᱟᱛᱮᱫ ᱤᱥᱠᱩᱞ ᱞᱮ ᱪᱟᱞᱟᱜ ᱠᱟᱱ ᱛᱟᱦᱮᱱᱟ ᱤᱥᱠᱩᱞ ᱨᱮ ᱯᱟᱲᱦᱟᱣ ᱵᱟᱲᱟ ᱠᱟᱛᱮᱫ ᱟᱵᱟᱨ ᱚᱸᱰᱮᱦᱚ ᱢᱤᱰᱰᱮᱢᱤᱞ ᱠᱚ ᱮᱢᱟᱞᱮ ᱠᱟᱱ ᱛᱟᱦᱮᱫᱼᱟ ᱞᱟᱹᱭᱤᱱ ᱠᱚᱜ ᱠᱟᱱ ᱛᱟᱦᱮᱱᱟᱞᱮ ᱫᱟᱠᱟᱡᱚᱢ ᱞᱟᱹᱜᱤᱫ ᱜᱟᱛᱮ ᱜᱟᱛᱮᱛᱮ ᱫᱟᱠᱟᱠᱚᱞᱮ ᱡᱚᱢᱮᱫ ᱠᱟᱱ ᱛᱟᱦᱮᱱᱟᱞᱮ ᱛᱟᱨᱯᱚᱨᱮ ᱟᱵᱟᱨ ᱠᱞᱟᱥ ᱦᱩᱭᱠᱟᱛᱮᱫ ᱟᱵᱟᱨᱞᱮ ᱪᱷᱩᱴᱤᱜ ᱠᱟᱱ ᱛᱟᱦᱮᱱᱟᱞᱮ ᱪᱷᱩᱴᱤ ᱠᱟᱛᱮᱫ ᱦᱮᱡᱠᱟᱛᱮᱫ ᱡᱟᱜᱤ ᱚᱲᱟᱜ ᱨᱮ ᱠᱟᱹᱢᱤ ᱵᱟᱲᱟ ᱠᱟᱛᱮᱫ ᱟᱵᱟᱨ ᱰᱟᱸᱜᱟᱥᱮᱫ ᱜᱟᱛᱤᱜᱞᱮ ᱪᱟᱞᱟᱜ ᱠᱟᱱ ᱛᱟᱦᱮᱱᱟ ᱯᱷᱩᱴᱵᱚᱞ ᱜᱟᱛᱮᱜ ᱠᱚ ᱡᱟᱦᱟᱨᱮ ᱡᱟᱦᱟᱱᱟᱜ ᱜᱟᱛᱮᱜ ᱠᱚ ᱚᱸᱰᱮᱠᱷᱚᱱ ᱦᱮᱡ ᱠᱟᱛᱮᱫ ᱟᱹᱨᱩᱵ ᱥᱟᱯᱷᱟ ᱵᱟᱲᱟ ᱠᱟᱛᱮᱫ ᱟᱵᱟᱨ ᱴᱤᱭᱩᱥᱚᱱᱞᱮ ᱪᱟᱞᱟᱜ ᱠᱟᱱ ᱛᱟᱦᱮᱱᱟ ᱚᱱᱠᱟ ᱚᱱᱠᱟ ᱛᱮᱜᱮ ᱟᱭᱢᱟ ᱵᱚᱪᱷᱚᱨ ᱠᱟᱴᱟᱣᱮᱱᱟ ᱛᱟᱨᱯᱚᱨᱮ ᱟᱨ ᱛᱷᱚᱲᱟ ᱞᱟᱹᱴᱩᱧᱚᱜ ᱤᱥᱠᱩᱞ ᱨᱮᱧ ᱵᱷᱚᱨᱛᱤᱭᱮᱱᱟ ᱛᱟᱨᱯᱚᱨᱮ ᱚᱸᱰᱮᱠᱷᱚᱱ ᱮᱭᱤᱪᱮᱥᱠᱚ ᱢᱟᱫᱽᱫᱷᱚᱢᱤᱠ ᱠᱚᱧ ᱮᱢᱠᱮᱫᱟ ᱢᱟᱫᱽᱫᱷᱚᱢᱤᱠ ᱮᱢᱠᱟᱛᱮᱫ ᱛᱟᱨᱯᱚᱨᱮ ᱟᱨᱚ ᱟᱨᱚ ᱱᱤᱛᱚᱜ ᱫᱚ ᱱᱤᱛᱚᱜ ᱫᱚ ᱤᱧᱫᱚ ᱮᱭᱤᱪᱮᱥ ᱤᱧ ᱮᱢᱠᱮᱫᱟ ᱮᱠᱷᱚᱱᱚ ᱟᱨᱚ ᱱᱟᱶᱟ ᱱᱟᱶᱟ ᱵᱚᱱᱫᱷᱩᱠᱚᱧ ᱧᱟᱢ ᱠᱮᱫ ᱠᱚᱣᱟᱹᱧ ᱞᱟᱹᱴᱩ ᱤᱥᱠᱩᱞ ᱨᱮᱧ ᱵᱷᱚᱨᱛᱤ ᱮᱱᱟ ᱵᱟᱡᱟᱨ ᱨᱮ ᱚᱸᱰᱮ ᱠᱚ ᱵᱷᱚᱨᱛᱤ ᱠᱮᱫᱮᱧᱟ ᱚᱱᱟᱜᱤ ᱱᱮᱛᱚᱜ ᱫᱚ ᱟᱨ ᱪᱮᱫᱦᱚ ᱵᱟᱹᱧ ᱪᱮᱠᱟᱭ ᱫᱟᱹᱧ